ᱮᱸᱫ ᱟᱵᱚ ᱵᱷᱟᱨᱚᱛ ᱫᱤᱥᱚᱢ ᱨᱮᱫᱚ ᱵᱚᱫᱚᱞ ᱞᱟᱹᱜᱤᱫ ᱛᱮᱫᱚ ᱟᱭᱢᱟ ᱵᱤᱨᱳᱫᱤᱭᱟᱹ ᱠᱚ ᱟᱹᱭᱩᱨᱤᱭᱟᱹ ᱠᱚ ᱢᱮᱱᱟᱜ ᱠᱚᱣᱟ ᱡᱟᱦᱟᱸᱭ ᱠᱚ ᱟᱹᱰᱤ ᱢᱟᱨᱟᱝ ᱦᱟᱛ ᱢᱮᱱᱟᱜ ᱛᱟᱠᱚᱣᱟ ᱱᱤᱭᱟᱹ ᱵᱷᱟᱨᱚᱛ ᱫᱤᱥᱚᱢ ᱵᱚᱫᱚᱞ ᱛᱮ ᱡᱮᱢᱚᱱ ᱱᱩᱠᱩ ᱵᱟᱯᱟᱨᱤᱭᱟᱹ ᱠᱚ ᱡᱩᱫᱤᱢ ᱞᱟᱭ ᱠᱷᱟᱱ ᱫᱚ ᱛᱟᱦᱚᱞᱮ ᱫᱚ ᱩᱱᱠᱩ ᱢᱮᱱᱟᱜ ᱠᱚᱜᱮᱭᱟ ᱡᱮᱢᱚᱱ ᱟᱢᱵᱟᱱᱤ ᱟᱰᱟᱱᱤ ᱩᱱᱠᱩ ᱠᱚᱫᱚ ᱟᱹᱰᱤ ᱢᱟᱨᱟᱝ ᱢᱟᱨᱟᱝ ᱵᱤᱡᱽᱱᱮᱥ ᱦᱚᱲ ᱠᱟᱱᱟ ᱠᱚ ᱵᱮᱯᱟᱨᱤᱭᱟᱹ ᱠᱟᱱᱟ ᱠᱚ ᱡᱟᱦᱟᱸᱭ ᱴᱷᱮᱱ ᱠᱷᱚᱱ ᱟᱵᱚᱨᱮᱱ ᱵᱷᱟᱨᱚᱛ ᱥᱚᱨᱠᱟᱨ ᱟᱭᱢᱟᱜᱟᱱ ᱴᱮᱠᱥ ᱮ ᱦᱟᱛᱟᱣᱟ ᱛᱚ ᱚᱱᱟ ᱴᱮᱠᱥ ᱛᱮᱜᱮ ᱟᱵᱚ ᱵᱷᱟᱨᱚᱛ ᱫᱤᱥᱚᱢ ᱨᱮ ᱟᱭᱢᱟ ᱜᱟᱱ ᱠᱟᱹᱢᱤ ᱦᱳᱭᱳᱜ ᱜᱮᱭᱟ ᱵᱟ ᱡᱟᱦᱟᱸᱭ ᱠᱚ ᱨᱮᱸᱜᱮᱡ ᱦᱚᱲ ᱢᱮᱱᱟᱜ ᱟᱠᱟᱫ ᱠᱚᱣᱟ ᱩᱱᱠᱩ ᱴᱷᱮᱱ ᱩᱱᱠᱩ ᱞᱟᱜᱤᱫ ᱩᱱᱠᱩ ᱵᱷᱟᱜᱮ ᱞᱟᱹᱜᱤᱫ ᱟᱭᱢᱟ ᱥᱚᱨᱠᱟᱨ ᱟᱨᱦᱚᱸ ᱟᱭᱢᱟ ᱩᱫᱽᱫᱳᱜᱽ ᱮ ᱦᱟᱛᱟᱣ ᱮᱫᱟ ᱵᱤᱨᱤᱫ ᱠᱚᱫᱚ ᱪᱮᱫ ᱤᱧ ᱞᱟᱹᱭᱼᱟ ᱩᱱᱠᱩ ᱫᱚ ᱡᱟᱦᱟᱸᱭ ᱠᱚ ᱯᱚᱞᱤᱴᱤᱠᱥ ᱨᱮ ᱦᱮᱱᱟᱜ ᱠᱚᱣᱟ ᱩᱱᱠᱩ ᱦᱚᱸ ᱟᱹᱰᱤ ᱟᱭᱢᱟ ᱜᱟᱱ ᱦᱟᱛ ᱢᱮᱱᱟᱜ ᱛᱟᱠᱚᱣᱟ ᱟᱵᱚ ᱵᱷᱟᱨᱚᱛ ᱵᱚᱫᱚᱞ ᱨᱮᱭᱟᱜ ᱠᱟᱹᱢᱤ ᱨᱮ ᱡᱮᱢᱚᱱ ᱠᱚ ᱡᱟᱦᱟᱸᱭ ᱠᱚ ᱟᱵᱚ ᱵᱚᱱ ᱵᱷᱳᱴ ᱠᱟᱛᱮᱫ ᱵᱚᱱ ᱥᱤᱞᱮᱴ ᱮᱫ ᱠᱚᱣᱟ ᱟᱵᱚ ᱫᱚ ᱡᱟᱦᱟᱸᱭ ᱵᱟᱰᱟᱭ ᱠᱟᱛᱮᱫ ᱵᱚᱱ ᱥᱤᱞᱮᱠᱴ ᱮᱫ ᱠᱚᱣᱟ ᱟᱵᱚ ᱩᱱᱤ ᱵᱷᱟᱜᱮ ᱢᱤᱫᱴᱮᱱ ᱵᱷᱟᱹᱜᱤ ᱠᱟᱹᱢᱤᱭᱟᱵᱚᱱᱟ ᱵᱟ ᱟᱵᱚ ᱞᱟᱹᱜᱤᱫ ᱵᱷᱟᱹᱜᱮ ᱠᱟᱹᱢᱤᱭᱟ ᱛᱚ ᱟᱵᱚ ᱵᱷᱟᱜᱮ ᱠᱟᱹᱢᱤ ᱞᱟᱹᱜᱤᱫ ᱛᱮᱜᱮ ᱩᱱᱤ ᱵᱚᱱ ᱮᱫ ᱵᱷᱳᱴ ᱵᱚᱱ ᱮᱢᱟᱭ ᱠᱟᱱᱟ ᱛᱚ ᱩᱱᱤ ᱦᱚᱸ ᱟᱭᱟᱜ ᱵᱷᱳᱴ ᱮᱢ ᱢᱟᱱᱮ ᱟᱭᱟᱜ ᱥᱤᱴ ᱵᱟᱧᱪᱟᱣ ᱛᱮᱦᱚᱸ ᱵᱷᱟᱨᱚᱛ ᱫᱤᱥᱚᱢ ᱛᱮᱦᱚᱸ ᱠᱤᱪᱷᱩ ᱱᱟ ᱠᱤᱪᱷᱩ ᱵᱚᱫᱽᱞᱟᱣ ᱠᱟᱹᱢᱤ ᱦᱳᱭᱳᱜ ᱛᱟᱭ ᱠᱟᱱ ᱜᱮᱭᱟ ᱟᱭᱩᱨᱤᱡ ᱠᱚᱢᱟᱧ ᱞᱟᱹᱭ ᱠᱮᱫ ᱠᱚ ᱟᱨ ᱡᱟᱦᱟᱸᱭ ᱨᱟᱹᱥᱠᱟᱹᱣᱟᱱ ᱮᱱᱴᱟᱨᱴᱮᱱᱢᱮᱱᱴ ᱢᱮᱱᱟᱜ ᱠᱚᱣᱟ ᱩᱱᱠᱩ ᱦᱚᱸ ᱡᱮᱢᱚᱱ ᱡᱟᱦᱟᱸᱭ ᱮᱫ ᱢᱮᱱ ᱫᱤᱠ ᱠᱚ ᱦᱳᱭᱳᱜ ᱠᱟᱱᱟ ᱡᱟᱦᱟᱸᱭ ᱥᱮᱪᱮᱫ ᱜᱚᱢᱠᱮ ᱠᱚ ᱢᱮᱱᱟᱜ ᱠᱟᱫ ᱠᱚ ᱩᱱᱠᱩ ᱠᱚᱜᱮ ᱟᱹᱰᱤ ᱜᱟᱱ ᱠᱚ ᱵᱚᱫᱞᱟᱣ ᱮᱫᱟ ᱡᱟᱦᱟᱸᱭ ᱠᱚ ᱟᱹᱰᱤ ᱢᱟᱨᱟᱝ ᱢᱟᱨᱟᱝ ᱤᱱᱥᱴᱤᱴᱤᱭᱩᱥᱚᱱ ᱨᱮ ᱥᱠᱩᱞ ᱠᱚᱞᱮᱡᱽ ᱠᱚᱨᱮ ᱡᱟᱦᱟᱸᱭ ᱥᱮᱪᱮᱫ ᱜᱚᱢᱠᱮ ᱠᱚ ᱢᱮᱱᱟᱜ ᱟᱠᱟᱫ ᱠᱚᱣᱟ ᱩᱱᱠᱩ ᱠᱚᱜᱮ ᱮᱠᱢᱟᱛᱛᱨᱚ ᱟᱰᱤ ᱚᱵᱷᱤᱡᱟᱱ ᱢᱟᱱᱮ ᱚᱵᱷᱤ ᱫᱷᱟᱱ ᱢᱮᱱᱟᱜ ᱟᱠᱟᱫ ᱛᱟᱠᱚᱣᱟ ᱱᱚᱸᱰᱮ ᱩᱱᱤ ᱵᱷᱟᱨᱚᱛ ᱵᱚᱫᱚᱞ ᱛᱟᱭᱚᱢᱨᱮ ᱟᱨ ᱡᱟᱸᱦᱟᱭ ᱠᱚ ᱨᱟᱹᱥᱠᱟᱹ ᱵᱟᱲᱟᱭ ᱵᱟ ᱮᱱᱴᱟᱨᱴᱮᱱᱢᱮᱱᱴ ᱨᱮ ᱢᱮᱱᱟᱜ ᱠᱚ ᱩᱱᱠᱩ ᱢᱟ ᱵᱟᱫᱽ ᱵᱟᱠᱤ ᱡᱟᱦᱟᱸ ᱟᱵᱚᱨᱮᱱ ᱮᱠᱴᱮᱨᱟ ᱠᱟᱨᱤᱠᱩᱞᱟᱨ ᱮᱠᱴᱤᱵᱷᱮᱴᱤ ᱢᱮᱱᱟᱜ ᱠᱟᱫᱟ ᱚᱱᱟᱨᱮᱢᱟ ᱦᱟᱛ ᱢᱟ ᱢᱮᱱᱟᱜ ᱟᱠᱟᱫ ᱛᱟᱠᱚ ᱜᱮ ᱟᱨ ᱚᱱᱟ ᱥᱮᱫᱛᱮ ᱦᱚᱸ ᱡᱟᱸᱦᱟᱭ ᱮᱠᱴᱮᱨᱟ ᱠᱟᱨᱤᱠᱩᱞᱟᱨ ᱮᱠᱴᱤᱵᱷᱮᱴᱤ ᱠᱚᱨᱟᱣ ᱥᱟᱱᱟᱭᱮᱭᱟ ᱛᱚ ᱩᱱᱤ ᱚᱱᱟ ᱨᱮᱦᱚᱸ ᱪᱟᱞᱟᱣ ᱫᱟᱲᱮᱭᱟᱜ ᱜᱮᱭᱟ ᱠᱚ ᱟᱨ ᱡᱟᱦᱟᱸᱭ ᱥᱮᱪᱮᱫ ᱜᱚᱢᱠᱮ ᱢᱮᱱᱟᱜ ᱠᱟᱫᱮᱭᱟ ᱟᱵᱚᱨᱮᱱ ᱢᱤᱫ ᱴᱮᱱ ᱤᱧ ᱫᱚ ᱞᱟᱹᱭ ᱥᱟᱱᱟᱭᱤᱧᱟᱹ ᱡᱟᱦᱟᱸᱭ ᱫᱚ ᱦᱳᱭᱳᱜ ᱠᱟᱱᱟᱭ ᱡᱮᱹ ᱠᱷᱟᱱ ᱥᱮᱨ ᱵᱚᱞᱮ ᱩᱱᱤ ᱮᱠᱫᱚᱢ ᱠᱟᱹᱴᱤᱡ ᱜᱤᱫᱽᱨᱟᱹ ᱠᱟᱹᱴᱤᱡ ᱜᱤᱫᱽᱨᱟᱹ ᱠᱚ ᱠᱟᱹᱴᱤᱡ ᱜᱤᱫᱽᱨᱟᱹ ᱵᱚᱞᱛᱮ ᱡᱟᱦᱟᱸᱭ ᱟᱨᱠᱤ ᱨᱮᱸᱜᱮᱡ ᱜᱮᱭᱟᱠᱚ ᱩᱱᱠᱩ ᱮᱠᱫᱚᱢ ᱩᱪᱪᱚ ᱥᱤᱠᱠᱷᱟ ᱞᱟᱹᱜᱤᱫ ᱡᱟᱦᱟᱸ ᱛᱤᱱᱟᱹᱜ ᱯᱚᱭᱥᱟ ᱞᱟᱜᱟᱜᱼᱟ ᱚᱱᱟ ᱠᱷᱚᱱ ᱟᱹᱰᱤ ᱠᱚᱢ ᱟᱨᱠᱤ ᱯᱚᱭᱥᱟᱭ ᱦᱟᱛᱟᱣ ᱛᱟᱠᱚᱣᱟ ᱮᱠᱫᱚᱢ ᱠᱟᱹᱴᱤᱡ ᱯᱚᱭᱥᱟᱭ ᱦᱟᱛᱟᱣ ᱛᱟᱠᱚᱣᱟ ᱟᱨ ᱮᱠᱫᱚᱢ ᱟᱹᱰᱤ ᱟᱭᱢᱟᱜᱟᱱ ᱥᱤᱠᱠᱷᱟ ᱢᱟᱱᱮ ᱞᱟᱹᱴᱩ ᱥᱤᱠᱠᱷᱟ ᱛᱷᱮᱠᱮ ᱤᱫᱤ ᱠᱚᱣᱟ ᱤᱱᱟᱹᱜᱤᱧ ᱞᱟᱹᱭᱼᱟ ᱟᱨ ᱵᱷᱟᱨᱚᱛ ᱵᱚᱫᱚᱞᱚᱜ ᱠᱟᱱᱟ ᱵᱷᱟᱹᱜᱮ ᱠᱟᱛᱷᱟ ᱟᱨ ᱡᱷᱚᱛᱚ ᱦᱚᱲ ᱜᱮ ᱟᱹᱰᱤ ᱢᱚᱸᱡᱽ ᱵᱚᱱ ᱟᱹᱭᱠᱟᱹᱣᱟ ᱵᱷᱟᱨᱚᱛ ᱡᱟᱛᱮ ᱟᱨᱦᱚᱸ ᱩᱱᱱᱚᱛᱤᱜᱼᱢᱟ ᱟᱨᱦᱚᱸ ᱵᱷᱟᱜᱮᱜ ᱢᱟ ᱟᱨᱦᱚ ᱜᱳᱴᱟ ᱫᱤᱥᱚᱢ ᱨᱮ ᱱᱟᱢᱵᱟᱨ ᱚᱣᱟᱱ ᱨᱮ ᱦᱤᱡᱩᱜ ᱢᱟ